ᱤᱧᱟᱹᱜ ᱡᱷᱟᱲᱠᱷᱚᱸᱰ ᱯᱚᱱᱚᱛ ᱠᱷᱚᱱ ᱡᱟᱦᱟᱸ ᱵᱮᱝᱜᱚᱞ ᱯᱚᱱᱚᱛᱤᱧ ᱥᱮᱱ ᱞᱮᱱᱟ ᱚᱸᱰᱮ ᱫᱚ ᱯᱷᱤᱥᱟᱹᱨᱤ ᱨᱮᱭᱟᱜ ᱴᱨᱮᱱᱤᱝ ᱵᱟᱵᱚᱫ ᱤᱧ ᱥᱮᱱ ᱞᱮᱱ ᱛᱟᱦᱮᱸ ᱯᱷᱤᱥᱟᱹᱨᱤ ᱠᱚ ᱪᱮᱫᱞᱮᱠᱟ ᱠᱚ ᱵᱮᱱᱟᱣ ᱠᱚᱣᱟ ᱚᱱᱟ ᱵᱟᱵᱚᱫ ᱚᱱᱟ ᱧᱮᱞ ᱤᱧ ᱪᱟᱞᱟᱣ ᱞᱮᱱ ᱛᱟᱦᱮᱸᱫ ᱟᱨ ᱩᱱᱠᱩ ᱯᱷᱤᱥᱨᱤ ᱪᱮᱫ ᱞᱮᱠᱟ ᱠᱚ ᱵᱮᱱᱟᱣᱮᱫ ᱠᱚᱣᱟ ᱚᱱᱟᱞᱮ ᱧᱮᱞ ᱠᱮᱫ ᱠᱚᱣᱟ ᱩᱱᱠᱩ ᱦᱮᱪᱟᱹᱨᱤ ᱥᱮ ᱤᱭᱟᱹ ᱠᱟᱱᱟ ᱠᱚ ᱪᱮᱫ ᱞᱮᱠᱟ ᱠᱚ ᱵᱮᱱᱟᱣᱮᱫ ᱠᱚᱣᱟ ᱵᱤᱥ ᱵᱤᱥ ᱯᱚᱱ ᱡᱟᱦᱟᱸ ᱞᱮᱠᱟ ᱠᱚ ᱵᱮᱱᱟᱣᱮᱫ ᱠᱚᱣᱟ ᱚᱱᱟ ᱠᱚᱧ ᱧᱮᱞ ᱟᱹᱜᱩ ᱠᱮᱜᱼᱟ ᱟᱨ ᱚᱱᱟ ᱧᱮᱞ ᱠᱟᱛᱮ ᱩᱱᱠᱩ ᱛᱮ ᱤᱭᱟᱹ ᱠᱟᱱᱟ